ᱟᱞᱮᱭᱟᱜ ᱴᱚᱴᱷᱟ ᱨᱮᱫᱚ ᱡᱚᱛᱚ ᱠᱷᱚᱱ ᱵᱷᱟᱹᱜᱤ ᱰᱟᱴᱟ ᱫᱚ ᱡᱤᱭᱚ ᱮᱭᱟᱨᱴᱮᱞ ᱵᱷᱳᱰᱟᱯᱷᱳᱱ ᱡᱚᱛᱚ ᱠᱷᱚᱱ ᱵᱷᱟᱹᱜᱤ ᱫᱚ ᱡᱤᱭᱚ ᱨᱮᱜᱮ ᱱᱮᱴᱼᱳᱣᱟᱨᱠᱮ ᱧᱟᱢᱟ ᱚᱱᱟᱜᱮ ᱵᱮᱥᱤᱨ ᱵᱷᱟᱜᱽ ᱦᱚᱲᱠᱚ ᱵᱮᱵᱚᱦᱟᱨ ᱜᱮᱭᱟ ᱡᱤᱭᱳᱜᱮ ᱡᱟᱜᱟ ᱠᱚ ᱵᱮᱵᱚᱦᱟᱨᱟ ᱟᱞᱮᱭᱟᱜ ᱴᱚᱴᱷᱟ ᱨᱮᱫᱚ ᱟᱨ ᱟᱞᱮᱨᱮᱱ ᱚᱲᱟᱜ ᱦᱚᱲ ᱠᱚᱫᱚ ᱟᱞᱮ ᱠᱚᱫᱚᱞᱮ ᱵᱟᱪᱷᱟᱣ ᱠᱟᱫᱟ ᱮᱭᱟᱨᱴᱮᱞ ᱡᱤᱭᱳ ᱵᱷᱳᱰᱟᱯᱷᱚᱱ ᱚᱱᱟ ᱯᱮᱭᱟᱜᱮ